ᱦᱮᱞᱳ ᱢᱮᱱᱮᱫ ᱠᱟᱹᱱᱟᱹᱧ ᱠᱟᱢᱟᱨ ᱠᱟᱱ ᱜᱮᱭᱟᱢ

ᱤᱧ ᱴᱤᱠᱟᱹᱵᱷᱤᱴᱟᱹ ᱠᱷᱚᱱᱤᱧ ᱯᱷᱳᱱ ᱟᱠᱟᱫᱟ ᱚ ᱢᱮᱱᱮᱫ ᱠᱟᱱᱪᱚᱧ ᱤᱭᱟᱹ ᱠᱩᱰᱤ ᱠᱚ ᱯᱟᱹᱥᱱᱤ ᱠᱚ ᱱᱟᱦᱮᱞ ᱯᱷᱟᱞᱠᱚ ᱥᱟᱵᱚᱞ ᱠᱚ ᱡᱩᱛ ᱵᱟᱲᱟᱭᱮᱫ ᱠᱟᱱ ᱜᱮᱭᱟᱢ ᱚᱻ ᱟᱫᱚ ᱟᱢᱟᱜ ᱢᱮᱬᱦᱮᱫ ᱛᱮ ᱪᱮᱫ ᱞᱮᱠᱟ ᱯᱚᱭᱥᱟᱢ ᱦᱟᱛᱟᱣᱟ ᱤᱧᱟᱹᱜ ᱦᱚᱸ ᱢᱮᱱᱟᱜ ᱛᱤᱧᱟᱹ ᱤᱧᱟᱹᱜ ᱨᱮ ᱪᱮᱫ ᱞᱮᱠᱟ ᱯᱚᱭᱥᱟᱢ ᱦᱟᱛᱟᱣ ᱠᱮᱭᱟ ᱤᱧᱟᱹᱜ ᱫᱚ ᱨᱮᱹᱞ ᱨᱮᱭᱟᱜ ᱚᱱᱟ ᱤᱥᱯᱨᱤᱝ ᱠᱟᱱᱟ ᱡᱤᱞᱟᱹᱯᱤ ᱚᱠᱟᱴᱟᱜ ᱠᱚ ᱢᱮᱛᱟᱜ ᱠᱟᱱᱟ ᱚᱱᱟ ᱚᱱᱟ ᱨᱮᱭᱟᱜ ᱫᱚ ᱢᱤᱫᱴᱮᱱ ᱛᱟᱨᱣᱟᱲᱤᱧ ᱡᱩᱛ ᱦᱚᱪᱚ ᱠᱮᱭᱟ ᱛᱟᱨᱣᱟᱲᱤ ᱛᱟᱨᱣᱟᱲᱤ ᱟᱫᱚ ᱛᱤᱱᱟᱹᱜ ᱜᱟᱱ ᱯᱚᱭᱥᱟᱢ ᱜᱟᱛᱟᱣ ᱠᱮᱭᱟ

ᱟᱨ ᱱᱚᱣᱟ ᱤᱭᱟᱹ ᱤᱭᱟᱹ ᱥᱟᱵᱚᱞᱤᱧ ᱤᱧ ᱢᱤᱫᱴᱮᱡ ᱡᱩᱛ ᱠᱮᱭᱟ ᱥᱟᱵᱚᱞ ᱚᱱᱟ ᱢᱮᱲᱦᱮᱫ ᱨᱮᱱᱟ ᱤᱭᱟᱹ ᱤᱭᱟᱹ ᱵᱷᱮᱱ ᱨᱮᱭᱟᱜ ᱜᱷᱩᱲᱤ ᱠᱟᱱᱟ ᱚᱱᱟ ᱛᱤᱱᱟᱹᱜ ᱫᱤᱱ ᱞᱟᱜᱟᱜᱼᱟ ᱡᱩᱛ ᱟᱨ ᱛᱤᱱᱟᱹᱜ ᱯᱚᱭᱥᱟᱢ ᱦᱟᱛᱟᱣ ᱠᱮᱭᱟ ᱦᱮᱸ ᱫᱟᱛᱨᱚᱢ ᱫᱟᱛᱨᱚᱢ ᱠᱚ ᱡᱩᱛ ᱦᱚᱪᱚᱭ ᱛᱤᱱᱟᱹᱜ ᱯᱚᱭᱥᱟᱢ ᱦᱟᱛᱟᱣᱫᱟ ᱰᱟᱴᱟ ᱦᱚᱸ ᱞᱟᱥᱮᱨ ᱫᱷᱟᱨ ᱥᱩᱫᱷᱟᱹᱨ ᱚ ᱟᱨ ᱛᱤᱱᱟᱹᱜ ᱫᱤᱱ ᱜᱟᱱ ᱫᱚ ᱞᱟᱜᱟᱜᱼᱟ ᱟᱨ ᱠᱩᱰᱤ ᱠᱚ ᱟᱨ ᱠᱩᱰᱤ ᱡᱩᱛ ᱨᱮ ᱛᱤᱱᱟᱹᱜ ᱜᱟᱱ ᱯᱚᱭᱥᱟᱢ ᱦᱟᱛᱟᱣ ᱠᱮᱭᱟ ᱟᱫᱚ ᱚᱠᱟ ᱠᱚᱛᱮᱢ ᱯᱷᱟᱠᱟᱜ ᱠᱟᱱᱟ ᱛᱟᱦᱚᱞᱮ ᱢᱮᱬᱦᱮᱫ ᱤᱧ ᱤᱫᱤ ᱟᱢᱟ ᱴᱷᱤᱠ ᱜᱮᱭᱟ ᱟᱪᱪᱷᱟ